ᱦᱮᱞᱳ ᱤᱧ ᱱᱟᱣᱟᱰᱤ ᱠᱷᱚᱱ ᱤᱧ ᱢᱮᱱᱫᱟ ᱤᱞᱟᱛᱤᱧ ᱢᱮᱱᱫᱟ ᱟᱢ ᱢᱩᱨᱢᱩ ᱦᱳᱴᱮᱞ ᱨᱮ ᱢᱟᱹᱞᱤᱠ ᱠᱟᱱ ᱜᱮᱭᱟᱢ ᱦᱮᱸ ᱚᱱᱮ ᱵᱟᱯᱞᱟ ᱞᱟᱹᱜᱤᱫ ᱪᱚᱯ ᱠᱚ ᱢᱤᱥᱴᱤ ᱠᱚ ᱥᱤᱸᱜᱟᱹᱲᱟ ᱠᱚᱞᱮ ᱚᱰᱟᱨ ᱞᱮᱫᱟ ᱟᱨ ᱚᱱᱟ ᱥᱚᱸᱜᱮᱛᱮ ᱮᱱᱛᱮᱫ ᱫᱤᱥᱚᱢ ᱦᱚᱲ ᱠᱚ ᱡᱟᱣᱨᱟ ᱟᱠᱟᱱᱟ ᱟᱫᱚ ᱠᱚ ᱢᱮᱱᱫᱟ ᱪᱟᱹᱴᱱᱤ ᱟᱨ ᱥᱚᱥ ᱡᱟᱹᱨᱩᱲᱟ ᱟᱫᱚ ᱚᱱᱟ ᱵᱟᱯᱮ ᱟᱹᱜᱩ ᱞᱮᱫᱟ ᱥᱮ ᱚᱰᱟᱨ ᱯᱮ ᱟᱫᱚ ᱟᱢ ᱠᱟᱹᱢᱤ ᱠᱚ ᱚᱠᱟ ᱦᱤᱞᱳᱜ ᱟᱹᱜᱩᱭᱟᱠᱚ ᱵᱟᱯᱞᱟ ᱦᱤᱞᱳᱜ ᱚᱱᱮ ᱯᱚᱸᱫᱽᱨᱚ ᱛᱟᱹᱨᱤᱠᱷ ᱩᱱ ᱦᱤᱞᱳᱜ ᱚᱱᱟ ᱠᱚᱠᱚ ᱟᱹᱜᱩ ᱛᱚᱨᱟᱭᱟ ᱟᱨ ᱵᱟᱨ ᱠᱮᱡᱤ ᱜᱟᱱ ᱪᱟᱹᱴᱱᱤ ᱟᱨ ᱵᱟᱨ ᱵᱳᱛᱳᱞ ᱥᱚᱥ ᱵᱚᱞᱮ ᱟᱹᱜᱩ ᱛᱚᱨᱟᱭ ᱯᱮ ᱟᱞᱮ ᱫᱚ ᱵᱟᱞᱮ ᱥᱮᱱ ᱫᱟᱲᱮᱭᱟᱜ ᱠᱟᱱᱟ ᱢᱟ ᱟᱢᱨᱮᱱ ᱠᱟᱹᱢᱤ ᱠᱚᱜᱮ ᱠᱩᱞ ᱠᱟᱠᱚ ᱢᱮ ᱩᱱᱠᱩ ᱠᱚ ᱟᱹᱜᱩ ᱛᱚᱨᱟᱭᱟ ᱪᱮᱫᱟᱜ ᱮᱱᱛᱮᱫ ᱫᱤᱥᱚᱢ ᱦᱚᱲᱞᱮ ᱱᱮᱶᱛᱟ ᱟᱠᱟᱫ ᱠᱚᱣᱟ ᱟᱨ ᱟᱞᱮ ᱦᱚᱸ ᱪᱟᱞᱟᱜ ᱨᱮᱱᱟᱜ ᱥᱚᱢᱚᱭ ᱵᱟᱞᱮ ᱧᱟᱢᱟ ᱚᱱᱟ ᱤᱭᱟᱹᱛᱮ ᱟᱢᱜᱮ ᱟᱹᱜᱩ ᱦᱚᱴᱚ ᱠᱟᱜ ᱟᱢ ᱟᱨ ᱵᱟᱫ ᱵᱟᱹᱠᱤ ᱯᱚᱭᱥᱟ ᱫᱚ ᱩᱱᱠᱩ ᱜᱮᱞᱮ ᱮᱢᱟᱣᱟᱠᱚᱣᱟ ᱢᱟ ᱛᱚᱵᱮ ᱟᱵᱟᱨ ᱯᱷᱳᱱ ᱛᱮᱦᱟᱸᱜ ᱞᱟᱝ ᱜᱚᱞᱯᱷᱚᱭᱟ ᱦᱟᱸᱜ ᱛᱟᱭᱚᱢ ᱛᱮ